ᱟᱢᱫᱚ ᱚᱲᱟᱜ ᱜᱷᱟᱨᱚᱸᱡᱽ ᱨᱮᱱᱟᱜ ᱠᱟᱹᱢᱤ ᱥᱟᱶᱼᱥᱟᱶᱛᱮ ᱟᱨ ᱪᱮᱫ ᱪᱮᱫᱮᱢ ᱠᱟᱹᱢᱤᱭᱟ ᱚᱱᱟ ᱞᱟᱹᱭ ᱥᱚᱫᱚᱨᱢᱮ ᱤᱧᱫᱚ ᱚᱲᱟᱜ ᱨᱮᱱᱟᱜ ᱠᱟᱹᱢᱤᱜᱮᱧ ᱠᱟᱹᱢᱤᱭᱟ ᱥᱮᱛᱟᱜᱨᱮ ᱵᱤᱨᱤᱫ ᱠᱟᱛᱮᱫ ᱥᱟᱯᱟ ᱦᱩᱛᱩᱢᱵᱟᱲᱟ ᱠᱟᱛᱮᱫ ᱡᱚᱜ ᱥᱟᱯᱷᱟ ᱛᱷᱟᱹᱨᱤᱼᱵᱟᱹᱴᱤ ᱚᱱᱟᱠᱚ ᱥᱟᱹᱛᱵᱟᱲᱟ ᱠᱟᱛᱮᱫ ᱫᱟᱜ ᱠᱚ ᱟᱹᱜᱩ ᱵᱟᱲᱟ ᱠᱟᱛᱮᱫ ᱫᱟᱠᱟᱼᱩᱛᱩ ᱚᱱᱟᱠᱚ ᱤᱥᱤᱱ ᱵᱟᱲᱟ ᱠᱟᱛᱮᱫ ᱫᱚ ᱡᱚᱢᱚᱪᱚ ᱨᱮᱱᱟᱜ ᱵᱮᱵᱚᱥᱛᱟ ᱚᱲᱟᱜᱨᱮᱱ ᱦᱚᱲ ᱡᱚᱛᱚᱦᱚᱲᱤᱧ ᱡᱚᱢᱚᱪᱚ ᱠᱚᱣᱟ ᱛᱟᱯᱚᱨᱮᱧ ᱡᱚᱢᱟ ᱚᱱᱟᱠᱚ ᱥᱟᱹᱛᱵᱟᱲᱟ ᱠᱟᱛᱮᱫ ᱫᱚ ᱟᱨᱦᱚᱸ ᱢᱟᱱᱮ ᱚᱱᱟᱠᱚ ᱟᱨᱦᱚᱸ ᱡᱚᱢ ᱟᱹᱭᱴᱷᱟᱹᱣ ᱟᱠᱟᱫ ᱚᱱᱟᱠᱚ ᱥᱟᱯᱷᱟᱠᱟᱹᱜᱟᱹᱧ ᱚᱱᱟᱠᱚ ᱥᱟᱯᱷᱟ ᱵᱟᱲᱟ ᱠᱟᱛᱮᱫ ᱫᱚ ᱛᱟᱭᱚᱢ ᱛᱮᱫᱚ ᱟᱨᱦᱚᱧ ᱠᱟᱹᱢᱤ ᱢᱟᱱᱮ ᱚᱱᱮ ᱵᱟᱹᱭᱦᱟᱹᱲ ᱠᱚᱨᱮᱞᱮ ᱠᱟᱹᱢᱤᱭᱟ ᱦᱩᱲᱩᱠᱚᱞᱮ ᱨᱚᱦᱚᱭ ᱟᱠᱟᱫᱟ ᱚᱱᱟᱠᱚ ᱦᱮᱬᱦᱮᱫ ᱠᱚ ᱜᱷᱟᱥ ᱜᱷᱟᱥ ᱢᱟᱱᱮ ᱜᱷᱟᱥᱛᱩᱫᱠᱚ ᱚᱱᱟᱠᱚ ᱛᱩᱫᱵᱟᱲᱟ ᱠᱟᱛᱮᱫ ᱫᱚ ᱛᱟᱭᱚᱢ ᱛᱮᱫᱚ ᱟᱨᱦᱚᱸ ᱱᱚᱜᱼᱚᱭ ᱡᱮᱢᱚᱱ ᱠᱟᱹᱢᱤᱫᱚ ᱟᱨᱦᱚᱸ ᱟᱹᱭᱩᱵ ᱵᱮᱞᱟ ᱥᱮᱪᱫᱚ ᱟᱨᱦᱚᱸ ᱚᱱᱟᱠᱚ ᱚᱲᱟᱜ ᱨᱮᱱᱟᱜ ᱠᱟᱹᱢᱤᱜᱮᱧ ᱠᱟᱹᱢᱤ ᱵᱟᱲᱟᱭᱟ ᱛᱟᱨᱯᱚᱨᱮ ᱫᱚ ᱚᱱᱮ ᱦᱩᱲᱩ ᱨᱚᱦᱚᱭ ᱟᱠᱟᱫᱞᱮ ᱚᱱᱟᱠᱚ ᱵᱤᱞᱤᱜᱼᱟ ᱚᱱᱟᱠᱚᱞᱮ ᱜᱮᱫ ᱟᱹᱜᱩᱭᱟ ᱫᱟᱞᱟᱞᱮ ᱚᱱᱟᱠᱚ ᱨᱟᱠᱟᱵ ᱵᱟᱲᱟ ᱠᱟᱛᱮᱫ ᱫᱚ ᱟᱨᱦᱚᱸ ᱚᱱᱮ ᱡᱚᱸᱰᱨᱟ ᱠᱚᱞᱮ ᱨᱚᱦᱚᱭᱟ ᱡᱚᱸᱰᱨᱟᱠᱚ ᱨᱚᱦᱚᱭ ᱠᱟᱛᱮᱫ ᱟᱨᱦᱚᱸ ᱚᱱᱮ ᱥᱟᱦᱟᱨ ᱠᱚᱞᱮ ᱞᱟᱜᱟᱣᱟᱜ ᱠᱟᱱᱟ ᱥᱟᱦᱟᱨᱠᱚ ᱞᱟᱜᱟᱣ ᱠᱟᱛᱮᱫ ᱫᱚ ᱱᱚᱜᱼᱚᱭ ᱟᱹᱣᱨᱤ ᱵᱤᱞᱤᱜᱛᱟᱞᱮᱭᱟ ᱵᱤᱞᱤᱞᱮᱱ ᱠᱷᱟᱱ ᱫᱚ ᱟᱨᱦᱚᱸ ᱚᱱᱟᱠᱚᱜᱮ ᱞᱮ ᱢᱟᱱᱮᱞᱮ ᱦᱚᱴᱮᱡ ᱟᱹᱜᱩᱭᱟ ᱦᱚᱴᱮᱡ ᱟᱹᱜᱩ ᱠᱟᱛᱮᱫ ᱜᱟᱹᱰᱤᱛᱮᱞᱮ ᱫᱟᱞᱚᱪᱚᱭᱟ ᱜᱟᱹᱰᱤᱛᱮ ᱫᱟᱞᱚᱪᱚ ᱠᱟᱛᱮᱫ ᱫᱚ ᱛᱟᱭᱚᱢᱛᱮᱫᱚ ᱚᱱᱮᱞᱮ ᱥᱤᱛᱩᱝᱨᱮᱞᱮ ᱛᱟᱥᱮᱭᱟ ᱛᱟᱥᱮ ᱠᱟᱛᱮᱫ ᱚᱱᱟᱜᱮ ᱥᱚᱢᱚᱭᱨᱮ ᱩᱞᱴᱟᱹᱣᱟᱜ ᱫᱟᱜᱠᱚ ᱦᱟᱹᱡᱩᱜ ᱠᱷᱟᱡ ᱚᱱᱟᱠᱚᱜᱮ ᱞᱮ ᱧᱮᱞ ᱚᱱᱢᱟᱱᱟ ᱚᱠᱟᱥᱮᱪ ᱠᱷᱚᱡ ᱫᱟᱜ ᱦᱟᱹᱡᱩᱜ ᱠᱟᱱᱟ ᱫᱟᱜ ᱩᱨᱱᱟᱹᱣᱫᱟ ᱛᱟᱦᱞᱮ ᱚᱱᱟᱠᱚ ᱥᱟᱢᱴᱟᱣ ᱦᱩᱭᱩᱜᱼᱟ ᱫᱟᱜ ᱦᱟᱹᱡᱩᱜ ᱠᱷᱟᱡᱫᱚ ᱚᱥᱩᱵᱤᱛᱟ ᱮᱵᱚᱝ ᱫᱟᱜ ᱞᱮᱠᱷᱟᱡᱫᱚ ᱚᱱᱟ ᱡᱤᱱᱤᱥ ᱵᱟᱹᱲᱤᱡᱚᱜᱼᱟ ᱚᱱᱟ ᱠᱷᱹᱟᱛᱤᱨᱛᱮ ᱚᱱᱟᱠᱚᱞᱮ ᱚᱱᱟᱠᱚ ᱧᱮᱞ ᱚᱱᱢᱟᱱ ᱠᱟᱛᱮᱫ ᱚᱱᱟᱠᱚᱜᱮᱞᱮ ᱠᱟᱹᱢᱤ ᱵᱲᱟᱭᱟ